ᱦᱮᱸ ᱟᱛᱳ ᱚᱲᱟᱜ ᱠᱷᱚᱱ ᱫᱚ ᱟᱛᱳ ᱫᱤᱥᱚᱢ ᱢᱟᱱᱮ ᱚᱲᱟᱜ ᱥᱩᱨ ᱠᱷᱚᱱ ᱫᱚ ᱢᱟᱱᱮ ᱥᱩᱨ ᱨᱮ ᱥᱟᱥᱛᱷᱚ ᱠᱮᱱᱫᱨᱚ ᱦᱮᱱᱟᱜᱼᱟ ᱚᱱᱟ ᱠᱚᱫᱚ ᱢᱟᱱᱮ ᱥᱩᱵᱤᱫᱷᱟ ᱧᱟᱢᱚᱜ ᱨᱮᱦᱚᱸ ᱩᱱᱟᱹᱜ ᱵᱮᱥᱤ ᱫᱚ ᱵᱟᱝ ᱚᱠᱚᱭ ᱦᱚᱲᱢᱚ ᱛᱤ ᱡᱟᱸᱜᱟ ᱦᱟᱹᱥᱩ ᱠᱷᱩᱜ ᱢᱟᱸᱫᱟ ᱨᱟᱱ ᱤᱱᱟᱹ ᱠᱚᱜᱮ ᱧᱟᱢᱚᱜᱼᱟ ᱢᱟᱱᱮ ᱱᱚᱣᱟ ᱱᱚᱰᱮ ᱠᱷᱚᱱ ᱡᱟᱦᱟᱸ ᱵᱟᱠᱚ ᱫᱟᱲᱮᱭᱟᱜᱼᱟ ᱚᱱᱟ ᱫᱚ ᱦᱟᱱᱮ ᱵᱟᱡᱟᱨ ᱢᱟᱨᱟᱝ ᱵᱟᱡᱟᱨ ᱥᱮᱫ ᱪᱟᱞᱟᱜ ᱦᱩᱭᱩᱜᱼᱟ ᱱᱚᱰᱮ ᱫᱚ ᱚᱱᱠᱟ ᱞᱮᱠᱟᱱ ᱩᱱᱟᱹᱜ ᱵᱷᱟᱜᱮ ᱥᱩᱵᱤᱫᱷᱟ ᱞᱮᱠᱟ ᱫᱚ ᱵᱟᱝ ᱧᱟᱢᱚᱜᱼᱟ ᱟᱨ ᱵᱟᱡᱟᱨ ᱥᱟᱦᱟᱨ ᱨᱮ ᱛᱟᱦᱮᱱ ᱠᱩᱥᱤᱭᱟᱜ ᱫᱚ ᱦᱩᱭᱩᱜ ᱠᱟᱱᱟ ᱚᱸᱰᱮ ᱫᱚ ᱥᱟᱢᱱᱟ ᱥᱟᱢᱱᱤ ᱥᱩᱨ ᱨᱮ ᱦᱚᱥᱯᱤᱴᱟᱞ ᱵᱚᱲᱚ ᱵᱚᱲᱚ ᱦᱚᱥᱯᱤᱴᱟᱞ ᱵᱚᱲᱚ ᱵᱚᱲ ᱰᱟᱠᱛᱟᱨ ᱦᱮᱱᱟᱜ ᱠᱚᱣᱟ ᱚᱸᱰᱮ ᱫᱚ ᱛᱟᱦᱞᱮ ᱥᱟᱴ ᱜᱮ ᱚᱸᱰᱮ ᱫᱚᱢ ᱧᱟᱢ ᱠᱚᱣᱟ ᱥᱩᱨ ᱨᱮ ᱟᱨ ᱟᱛᱳ ᱚᱲᱟᱜ ᱨᱮᱫᱚ ᱢᱟᱱᱮ ᱪᱟᱞᱟᱜ ᱦᱩᱭᱩᱜ ᱟᱛᱚ ᱮᱸᱰᱮᱠᱷᱟᱱ ᱫᱚ ᱥᱩᱨ ᱨᱮᱜᱮᱢ ᱧᱟᱢ ᱜᱚᱫ ᱠᱚᱣᱟ ᱵᱷᱟᱜᱮ ᱵᱷᱟᱜᱮ ᱠᱚ ᱰᱟᱠᱛᱟᱨ ᱦᱮᱱᱟᱜ ᱠᱚᱣᱟ ᱱᱟᱨᱥ ᱦᱮᱱᱟᱜ ᱠᱚᱣᱟ ᱮᱱ ᱤᱱᱟᱹ ᱠᱷᱟᱹᱛᱤᱨ ᱚᱸᱰᱮ ᱫᱚᱧ ᱠᱩᱥᱤᱭᱟᱜᱼᱟ